ᱤᱧᱟᱹᱜ ᱴᱚᱴᱷᱟᱨᱮ ᱮᱢ ᱯᱤ ᱦᱩᱭᱩᱜ ᱠᱟᱱᱟᱭ ᱱᱚᱵᱟᱪᱚᱨᱚᱱ ᱢᱟᱹᱡᱷᱤ ᱮᱢ ᱮᱞ ᱮ ᱜᱚᱱᱮᱥ ᱨᱟᱢ ᱠᱷᱩᱴᱤᱭᱟ ᱟᱨ ᱥᱚᱨᱯᱚᱧᱡᱽ ᱥᱚᱵᱤᱛᱟ ᱥᱚᱨᱮᱱ ᱱᱩᱠᱩ ᱠᱚ ᱥᱟᱞᱟᱜ ᱚᱱᱠᱟ ᱫᱚ ᱤᱧᱫᱚ ᱪᱮᱫᱦᱚᱸ ᱵᱟᱹᱧ ᱡᱳᱜᱟᱡᱳᱜᱽ ᱟᱠᱟᱜᱼᱟ ᱚᱱᱠᱟ ᱫᱚ ᱵᱟᱹᱧ ᱥᱟᱢᱟᱝ ᱫᱟᱯᱨᱟᱢ ᱟᱠᱟᱱᱟ ᱢᱮᱱᱠᱷᱟᱱ ᱩᱱᱠᱩ ᱪᱮᱫ ᱠᱚ ᱠᱟᱹᱢᱤᱭᱟ ᱪᱮ ᱵᱟᱠᱚ ᱠᱟᱹᱢᱤᱭᱟ ᱚᱱᱠᱟ ᱠᱟᱛᱷᱟ ᱫᱚ ᱱᱟᱦᱟᱜ ᱢᱚᱪᱟ ᱢᱚᱪᱟ ᱢᱟ ᱵᱟᱝ ᱨᱚᱯᱚᱲᱢᱟ ᱵᱟᱝ ᱦᱩᱭ ᱟᱠᱟᱱ ᱜᱮᱭᱟ ᱢᱮᱱᱠᱷᱟᱱ ᱩᱱᱠᱩᱣᱟᱜ ᱱᱚᱝᱠᱟ ᱟᱦᱟᱱ ᱠᱚᱛᱮᱜᱮ ᱵᱟᱲᱟᱭ ᱟᱠᱟᱫᱟᱹᱧ ᱡᱮ ᱟᱵᱚᱣᱟᱜ ᱰᱮᱵᱷᱞᱚᱯ ᱞᱟᱹᱜᱤᱫᱼᱛᱮ ᱤᱧᱤᱧ ᱠᱟᱹᱢᱤᱭᱟ ᱤᱧᱤᱧ ᱫᱟᱲᱮ ᱞᱮᱱᱠᱷᱟᱱ ᱤᱧᱯᱮ ᱫᱟᱲᱮ ᱦᱚᱪᱚᱧ ᱠᱷᱟᱱ ᱤᱧ ᱟᱯᱮ ᱠᱚᱣᱟᱜ ᱵᱷᱟᱹᱞᱟᱹᱭᱤᱧ ᱠᱟᱹᱢᱤᱭᱟ ᱟᱯᱮ ᱠᱚᱣᱟᱜ ᱥᱩᱵᱤᱫᱟᱧ ᱠᱟᱹᱢᱤᱭᱟ ᱚᱱᱠᱟ ᱠᱟᱛᱷᱟ ᱠᱚ ᱨᱚᱲᱟ ᱨᱚᱲ ᱠᱟᱜᱼᱟ ᱟᱨ ᱚᱱᱠᱟ ᱫᱚ ᱮᱢᱮᱞᱮ ᱮᱢᱯᱤ ᱠᱚ ᱥᱟᱶ ᱫᱚ ᱤᱧᱫᱚ ᱚᱱᱠᱟ ᱫᱚ ᱧᱟᱯᱟᱢ ᱫᱚ ᱵᱟᱹᱧ ᱧᱟᱯᱟᱢ ᱟᱠᱟᱱᱟ ᱥᱚᱨᱯᱚᱧᱡᱽ ᱥᱟᱶ ᱫᱚ ᱱᱟᱥᱮ ᱯᱷᱳᱱᱛᱮ ᱠᱟᱛᱷᱟ ᱠᱟᱛᱮᱫ ᱡᱮ ᱱᱚᱣᱟ ᱛᱩᱯᱩᱱᱟᱹᱭ ᱜᱷᱟᱴ ᱨᱮᱱᱟᱜ ᱚᱲᱟᱜ ᱤᱫᱤ ᱠᱟᱛᱮᱫ ᱦᱚᱧ ᱢᱮᱱ ᱠᱟᱣᱫᱮᱭᱟ ᱡᱮ ᱛᱩᱯᱩᱱᱟᱹᱭ ᱜᱷᱟᱴ ᱨᱮ ᱱᱚᱣᱟ ᱢᱤᱫᱴᱟᱹᱝ ᱩᱢᱩᱞ ᱞᱮᱠᱟᱱᱟᱜ ᱚᱲᱟᱜ ᱵᱮᱱᱟᱣ ᱢᱮᱱᱛᱮᱫ ᱟᱫᱚ ᱡᱟ ᱦᱳᱣ ᱩᱱᱤ ᱚᱲᱟᱜ ᱫᱚ ᱱᱟᱦᱟᱜᱼᱮ ᱮᱦᱚᱵ ᱟᱠᱟᱜᱼᱟ ᱱᱤᱭᱟᱹ ᱠᱚᱜᱮ ᱱᱟᱦᱟᱜ ᱱᱤᱱᱟᱹᱜᱼᱜᱮ ᱩᱱᱠᱩ ᱥᱟᱞᱟᱜ ᱡᱳᱜᱟᱡᱳᱜᱽ ᱫᱚ ᱦᱩᱭ ᱟᱠᱟᱱᱟ